ᱦᱩᱸ ᱦᱮᱞᱳ ᱦᱩᱸ ᱡᱚᱦᱟᱨ ᱜᱮ ᱥᱟᱹᱜᱩᱱ ᱟᱛᱟᱝ ᱫᱟᱨᱟᱢ ᱚ ᱦᱟᱭ ᱤᱥᱠᱩᱞ ᱥᱮ ᱯᱨᱟᱭᱢᱟᱨᱤ ᱨᱮ ᱚ ᱦᱟᱭ ᱤᱥᱠᱩᱞ ᱫᱚ ᱟᱵᱚ ᱯᱚᱥᱪᱤᱢ ᱵᱚᱨᱫᱷᱚᱢᱟᱱ ᱡᱮᱞᱟ ᱨᱮᱫᱚ ᱦᱟᱸᱜ ᱨᱮᱜᱩᱞᱟᱨ ᱞᱮᱠᱟᱛᱮᱫᱚ ᱯᱷᱟᱥ ᱞᱮᱝᱜᱩᱭᱮᱡᱽ ᱜᱮ ᱢᱮᱱᱟᱜᱼᱟ ᱤᱞᱮᱵᱷᱮᱱ ᱴᱩᱭᱮᱞᱵᱷ ᱨᱮ ᱱᱚᱣᱟ ᱮᱠᱚᱞᱚᱵᱽᱵᱚ ᱢᱳᱰᱮᱞ ᱨᱮᱥᱤᱰᱮᱱᱥᱤᱭᱟᱞ ᱤᱥᱠᱩᱞ ᱟᱨ ᱰᱤᱥᱴᱮᱱᱥ ᱞᱮᱠᱟᱛᱮ ᱫᱚ ᱱᱚᱸᱰᱮ ᱤᱞᱮᱵᱷᱮᱱ ᱴᱩᱭᱮᱞᱵᱷ ᱨᱮ ᱢᱮᱱᱟᱜᱼᱟ ᱥᱤᱭᱟᱨᱥᱳᱞ ᱨᱟᱡᱽ ᱦᱟᱭ ᱤᱥᱠᱩᱞ ᱨᱮ ᱨᱚᱵᱤᱱᱫᱨᱚ ᱢᱩᱠᱛᱚ ᱵᱤᱫᱽᱫᱟᱞᱚᱭ ᱨᱮ ᱦᱮᱸ ᱨᱮᱜᱩᱞᱟᱨ ᱨᱮ ᱢᱤᱫ ᱦᱚᱲ ᱢᱮᱱᱟᱭᱟ ᱟᱨ ᱱᱚᱸᱰᱮ ᱰᱤᱥᱴᱮᱱᱥ ᱨᱮᱦᱚᱸ ᱢᱮᱱᱟᱭᱟ ᱦᱮᱸ ᱜᱟᱱ ᱜᱮᱭᱟ ᱠᱚ ᱱᱚᱣᱟᱫᱚ ᱤᱥᱠᱩᱞ ᱞᱮᱠᱟᱜᱮᱛᱚ ᱯᱩᱨᱟᱹ ᱢᱤᱫᱴᱮᱱ ᱤᱥᱠᱩᱞ ᱜᱮ ᱱᱚᱣᱟ ᱫᱚ ᱰᱤᱜᱽᱨᱤ ᱧᱟᱢᱟᱢ ᱯᱩᱨᱟᱹ ᱢᱟᱫᱽᱫᱷᱚᱢᱤᱠ ᱯᱚᱨ ᱡᱟᱦᱟᱸ ᱤᱞᱮᱵᱷᱮᱱ ᱴᱩᱭᱮᱞᱵᱷ ᱚᱱᱟ ᱯᱟᱥ ᱯᱚᱨ ᱠᱚᱞᱮᱡᱽ ᱨᱮ ᱵᱷᱩᱨᱛᱤ ᱫᱟᱲᱮᱭᱟᱜᱼᱟ ᱱᱚᱣᱟ ᱥᱟᱨᱴᱤᱯᱷᱤᱠᱮᱴᱟᱛᱮ ᱦᱳᱭᱼᱦᱳᱭ ᱟᱹᱰᱤ ᱱᱟᱯᱟᱭ ᱜᱮ ᱥᱟᱱᱛᱟᱲᱤ ᱯᱟᱹᱨᱥᱤ ᱛᱮᱦᱚᱸ ᱚᱞᱚᱜ ᱯᱟᱲᱦᱟᱜ ᱞᱟᱹᱜᱤᱫ ᱠᱷᱚᱵᱚᱨ ᱠᱚ ᱦᱟᱛᱟᱣᱫᱟ ᱚᱱᱟ ᱞᱟᱹᱜᱤᱫ ᱟᱹᱰᱤ ᱨᱟᱹᱥᱠᱟᱹ ᱤᱧᱦᱚᱸ ᱚᱱᱟ ᱞᱟᱹᱜᱤᱫ ᱤᱧ ᱯᱟᱦᱴᱟ ᱠᱷᱚᱱ ᱟᱹᱰᱤ ᱢᱟᱱᱮ ᱥᱟᱨᱦᱟᱣ ᱴᱷᱤᱠᱜᱮᱭᱟ ᱡᱚᱦᱟᱨ ᱴᱷᱤᱠᱜᱮᱭᱟ ᱛᱟᱦᱞᱮ ᱢᱟ ᱦᱩᱸ ᱡᱚᱦᱟᱨ